ᱦᱮᱞᱳ ᱰᱨᱟᱭᱵᱷᱟᱨ ᱵᱟᱹᱵᱩ ᱟᱞᱤᱧ ᱞᱤᱧ ᱢᱮᱱᱮᱜ ᱛᱟᱦᱮᱸᱜᱼᱟ ᱛᱮᱦᱮᱧ ᱢᱚᱬᱮ ᱵᱟᱡᱟᱜ ᱚᱠᱛᱚ ᱨᱮᱵᱤᱱ ᱟᱵᱤᱱᱟᱜ ᱜᱟᱹᱰᱤ ᱵᱤᱱ ᱟᱜᱩᱭ ᱢᱟ ᱪᱮᱫᱟᱜ ᱥᱮ ᱟᱞᱤᱧ ᱛᱮᱦᱮᱧ ᱜᱮᱞ ᱵᱟᱡᱟᱜ ᱚᱠᱛᱮ ᱨᱮ ᱵᱟᱸᱠᱩᱲᱟ ᱨᱮ ᱴᱨᱮᱱ ᱞᱤᱧ ᱥᱟᱵᱼᱟ ᱚᱱᱟᱛᱮᱞᱤᱧ ᱢᱮᱱᱮᱜᱼᱟ ᱟᱹᱰᱤ ᱞᱚᱜᱚᱱ ᱟᱹᱰᱤ ᱞᱚᱜᱚᱱ ᱜᱟᱹᱰᱤ ᱵᱤᱱ ᱟᱜᱩᱭ ᱢᱟ ᱡᱟᱛᱮ ᱟᱞᱤᱧ ᱴᱨᱮᱱ ᱪᱟᱞᱟᱜ ᱨᱮᱱᱟᱜ ᱟᱞᱚ ᱵᱤᱞᱚᱢᱚᱜ ᱛᱟ ᱞᱤᱧ ᱢᱟ